ᱱᱚᱣᱟ ᱡᱮᱜᱮᱛ ᱨᱮ ᱜᱚᱴᱟᱜᱮ ᱥᱟᱱᱛᱟᱲ ᱫᱚ ᱢᱮᱱᱟᱜ ᱠᱚᱣᱟ ᱟᱨ ᱱᱚᱣᱟ ᱥᱟᱱᱛᱟᱲᱤ ᱨᱚᱲ ᱡᱚᱛᱚ ᱡᱟᱭᱜᱟᱨᱮ ᱥᱟᱱᱛᱟᱲ ᱠᱚ ᱨᱚᱲ ᱜᱮᱭᱟ ᱟᱫᱚ ᱚᱱᱟ ᱥᱟᱱᱛᱟᱲᱤ ᱡᱟᱦᱟᱸ ᱡᱟᱦᱟᱸ ᱡᱟᱭᱜᱟᱨᱮ ᱢᱮᱱᱟᱜ ᱠᱚᱣᱟ ᱥᱟᱱᱛᱟᱲ ᱡᱟ ᱛᱤ ᱠᱚ ᱡᱟᱦᱟᱸ ᱡᱟᱦᱟᱸ ᱡᱟᱭᱜᱟᱨᱮ ᱢᱮᱱᱟᱜ ᱠᱚᱣᱟ ᱩᱱᱠᱩ ᱚᱱᱟ ᱟᱰᱮᱯᱟᱥᱮ ᱨᱮᱱᱟᱜ ᱡᱟᱦᱟᱸ ᱯᱟᱹᱨᱥᱤ ᱢᱮᱱᱟᱜᱼᱟ ᱮᱠᱛᱚ ᱯᱚᱱᱚᱛ ᱯᱟᱹᱨᱥᱤ ᱦᱩᱭ ᱫᱟᱲᱮᱭᱟᱜᱼᱟ ᱟᱨᱵᱟᱝᱠᱷᱟᱱ ᱫᱚ ᱚᱱᱟ ᱥᱩᱨ ᱨᱮ ᱡᱟᱦᱟᱸ ᱯᱟᱹᱨᱥᱤᱭᱟᱱ ᱦᱚᱲ ᱠᱚ ᱨᱚᱲᱟ ᱚᱱᱟ ᱯᱟᱹᱨᱥᱤᱭᱟᱱ ᱮᱴᱟᱜ ᱯᱟᱹᱨᱥᱤ ᱠᱚ ᱡᱟᱦᱟᱭ ᱫᱚ ᱢᱮᱱᱟᱜ ᱠᱚᱣᱟ ᱩᱱᱠᱩ ᱥᱟᱞᱟᱜ ᱨᱚᱲ ᱨᱚᱲᱛᱮ ᱮᱱᱠᱷᱟᱱ ᱱᱚᱣᱟ ᱥᱟᱱᱛᱟᱲᱤ ᱯᱟᱹᱨᱥᱤ ᱦᱚᱸ ᱩᱱᱠᱩᱣᱟᱜ ᱯᱟᱹᱨᱥᱤ ᱥᱟᱞᱟᱜ ᱢᱮᱥᱟᱢᱤᱥᱤᱜᱮ ᱨᱚᱲᱚᱜᱚᱜ ᱠᱟᱱᱟ ᱡᱮᱞᱮᱠᱟ ᱩᱲᱤᱥᱥᱟᱨᱮ ᱡᱩᱫᱤ ᱡᱟᱦᱟᱭ ᱥᱟᱱᱛᱟᱲ ᱢᱤᱫ ᱥᱟᱱᱛᱟᱲᱤ ᱢᱮᱱᱟᱭᱟ ᱩᱱᱤ ᱫᱚ ᱩᱲᱭᱟᱹ ᱯᱟᱹᱨᱥᱤ ᱫᱚᱭ ᱢᱮᱥᱟᱭᱮᱫ ᱜᱮᱭᱟ ᱵᱮᱝᱜᱚᱞ ᱨᱮ ᱡᱟᱦᱟᱭ ᱯᱟᱹᱨᱥᱤᱭᱟᱱ ᱥᱟᱱᱛᱟᱲ ᱢᱮᱱᱟᱭᱟ ᱡᱟᱦᱟᱭ ᱥᱟᱱᱛᱟᱲᱤ ᱯᱟᱹᱨᱥᱤ ᱢᱮᱱᱟᱜᱼᱟ ᱩᱱᱤ ᱥᱟᱱᱛᱟᱲᱤ ᱦᱚᱸ ᱵᱮᱝᱜᱚᱞ ᱨᱮᱱᱟᱜ ᱯᱟᱹᱨᱥᱤ ᱢᱮᱥᱟ ᱛᱚᱨᱟᱭᱮᱫ ᱜᱮᱭᱟ ᱱᱟᱜ ᱡᱷᱟᱨᱠᱷᱚᱸᱰ ᱨᱮ ᱡᱟᱦᱟᱭ ᱥᱟᱱᱛᱟᱲᱤ ᱢᱮᱱᱟᱭᱟ ᱨᱚᱲᱮᱫ ᱟᱡᱟᱜ ᱨᱚᱲ ᱞᱮᱠᱟ ᱛᱮᱫᱚ ᱩᱱᱤᱦᱚᱸ ᱦᱤᱱᱫᱤ ᱫᱚᱭ ᱢᱮᱥᱟᱭ ᱜᱮᱭᱟ ᱱᱟᱜ ᱱᱚᱜᱼᱚᱭ ᱱᱚᱝᱠᱟ ᱚᱱᱟ ᱟᱰᱮᱯᱟᱥᱮ ᱥᱮ ᱚᱱᱟ ᱯᱚᱱᱚᱛ ᱨᱮᱱᱟᱜ ᱯᱟᱹᱨᱥᱤ ᱢᱮᱥᱟ ᱩᱛᱟᱹᱨ ᱚᱱᱟ ᱯᱟᱹᱨᱥᱤ ᱵᱟᱭ ᱢᱮᱥᱟ ᱞᱮᱠᱷᱟᱱ ᱟᱡᱟᱜ ᱨᱚᱲ ᱟᱛᱨᱟᱜᱮ ᱛᱟᱦᱮᱱ ᱠᱟᱱᱟ

ᱟᱫᱚ ᱱᱚᱜᱼᱚᱭ ᱱᱚᱝᱠᱟ ᱧᱮᱞ ᱜᱚᱱᱚᱜ ᱠᱟᱱᱟ ᱡᱮ ᱥᱟᱱᱛᱟᱲᱤ ᱨᱚᱲ ᱨᱮ ᱚᱱᱟ ᱟᱰᱮᱯᱟᱥᱮ ᱨᱮᱱᱟᱜ ᱯᱟᱹᱨᱥᱤ ᱵᱟᱭ ᱢᱮᱥᱟ ᱞᱮᱠᱷᱟᱱ ᱟᱡᱟᱜ ᱯᱟᱹᱨᱥᱤ ᱥᱮ ᱟᱡᱟᱜ ᱨᱚᱲ ᱫᱚ ᱟᱛᱨᱟᱜᱮ ᱛᱟᱦᱮᱱ ᱠᱟᱱᱟ ᱟᱫᱚ ᱱᱚᱜᱼᱚᱭ ᱱᱚᱝᱠᱟ ᱟᱫᱚ ᱯᱟᱹᱨᱥᱤ ᱥᱩᱫᱩ ᱯᱟᱹᱨᱥᱤ ᱥᱩᱢᱩᱝ ᱫᱚ ᱵᱟᱝᱜᱮ ᱱᱚᱸᱰᱮ ᱞᱟᱠᱪᱟᱨ ᱦᱚᱸ ᱱᱟᱜ ᱥᱚᱲᱚ ᱵᱚᱞᱚᱱ ᱠᱟᱱᱜᱮᱭᱟ ᱱᱟᱜ ᱥᱟᱱᱛᱟᱲᱤ ᱯᱟᱹᱨᱥᱤ ᱨᱮᱱᱟᱜ ᱡᱟᱦᱟᱸ ᱞᱟᱠᱪᱟᱨ ᱢᱮᱱᱟᱜᱼᱟ ᱮᱱᱮᱡ ᱥᱮᱨᱮᱧ ᱢᱮᱱᱟᱜᱼᱟ ᱥᱩᱫᱩ ᱚᱱᱟ ᱥᱩᱢᱩᱝ ᱫᱚ ᱵᱟᱝᱼᱟ ᱚᱱᱟ ᱟᱰᱮᱯᱟᱥᱮ ᱨᱮᱱᱟᱜ ᱡᱟᱦᱟᱸ ᱞᱟᱠᱪᱟᱨ ᱢᱮᱱᱟᱜᱼᱟ ᱮᱱᱮᱡ ᱥᱮᱨᱮᱧ ᱛᱟᱦᱮᱱᱟ ᱥᱟᱱᱛᱥᱲᱤ ᱫᱚ ᱚᱸᱰᱮ ᱦᱚᱸᱠᱚ ᱢᱮᱥᱟᱜ ᱜᱮᱭᱟ ᱩᱱᱠᱩ ᱞᱮᱠᱟ ᱦᱚᱸᱠᱚ ᱟᱠᱚᱣᱟᱜ ᱞᱟᱠᱪᱟᱨ ᱨᱮᱠᱚ ᱥᱟᱢᱵᱟᱣ ᱫᱟᱲᱮᱭᱟᱜ ᱠᱟᱱ ᱜᱮᱭᱟ ᱱᱟᱜ ᱟᱫᱚ ᱡᱟᱦᱟᱭ ᱡᱟᱦᱟᱭ ᱦᱚᱲ ᱚᱞᱪᱤᱠᱤ ᱯᱟᱲᱦᱟᱣ ᱠᱚᱜ ᱠᱟᱱᱟᱭ ᱩᱱᱤᱜᱮ ᱵᱮᱥ ᱥᱮ ᱢᱚᱡᱽ ᱥᱟᱹᱦᱤᱡ ᱫᱚᱭ ᱪᱤᱱᱦᱟᱹᱠᱮ ᱠᱟᱱᱟ ᱡᱮ ᱥᱟᱱᱛᱟᱲᱤ ᱯᱟᱹᱨᱥᱤᱨᱮ ᱚᱠᱟ ᱚᱠᱟ ᱞᱟᱠᱪᱟᱨ ᱞᱟᱠᱪᱟᱨ ᱨᱮ ᱚᱠᱟ ᱞᱮᱠᱟ ᱮᱱᱮᱡ ᱥᱮᱨᱮᱧ ᱛᱟᱦᱮᱸ ᱫᱚᱨᱠᱟᱨ ᱟᱨ ᱥᱟᱱᱛᱟᱲᱤ ᱥᱩᱢᱩᱝᱼᱛᱮ ᱚᱠᱟ ᱞᱮᱠᱟ ᱨᱚᱲ ᱫᱚᱨᱠᱟᱨ ᱨᱚᱲ ᱦᱩᱭᱩᱜᱼᱟ ᱚᱸᱰᱮ ᱫᱚ ᱵᱩᱡᱽ ᱧᱟᱢ ᱜᱮᱭᱟ ᱢᱮᱱᱠᱷᱟᱱ ᱡᱟᱦᱟᱭ ᱚᱞᱪᱤᱠᱤ ᱵᱟᱭ ᱯᱟᱲᱦᱟᱣ ᱠᱟᱱᱟ ᱩᱱᱤ ᱫᱚ ᱢᱮᱥᱟ ᱢᱮᱥᱟᱛᱮ ᱨᱚᱲ ᱩᱱᱤ ᱫᱚ ᱢᱮᱥᱟ ᱢᱮᱥᱟᱜᱮᱭ ᱨᱚᱲᱟ ᱟᱛᱨᱟ ᱥᱟᱱᱛᱟᱲ ᱛᱮ ᱨᱚᱲ ᱠᱷᱟᱱ ᱫᱚ ᱦᱤᱱᱫᱤ ᱢᱮᱥᱟ ᱛᱚᱨᱟᱭᱟ ᱤᱝᱞᱤᱥᱮ ᱢᱮᱥᱟ ᱛᱚᱨᱟᱭᱟ ᱵᱮᱝᱜᱚᱞᱤ ᱢᱮᱥᱟ ᱛᱚᱨᱟᱭᱟ ᱩᱲᱤᱭᱟᱹ ᱦᱚᱸ ᱢᱮᱥᱟ ᱛᱚᱨᱟᱭ ᱜᱮᱭᱟ ᱢᱟᱱᱮ ᱟᱯᱟᱱ ᱟᱹᱯᱤᱱ ᱴᱚᱴᱷᱟ ᱡᱟᱹᱱᱤᱡ ᱱᱟᱜ ᱚᱱᱟᱛᱮ ᱱᱚᱜᱼᱚᱱᱟ ᱡᱟᱦᱟᱸ ᱮᱥᱮᱨ ᱥᱮ ᱚᱨᱥᱚᱝ ᱡᱟᱦᱟᱸ ᱵᱟᱡᱟᱣᱚᱜ ᱠᱟᱱᱟ ᱱᱚᱣᱟ ᱫᱚ ᱛᱟᱦᱮᱱ ᱠᱟᱱ ᱜᱮᱭᱟ ᱱᱟᱜ ᱟᱫᱚ ᱚᱱᱟᱛᱮ ᱚᱞᱪᱤᱠᱤ ᱯᱟᱲᱦᱟᱣ ᱞᱮᱱᱠᱷᱟᱱ ᱫᱚ ᱥᱩᱢᱟᱹᱫ ᱥᱮ ᱥᱩᱫᱩ ᱥᱯᱚᱥᱴ ᱯᱩᱥᱴᱟᱹᱣ ᱥᱟᱸᱦᱤᱡ ᱥᱟᱱᱛᱟᱲᱤ ᱨᱚᱲᱚᱜᱚᱼᱟ ᱟᱫᱚ ᱟᱨᱮ ᱞᱟᱠᱪᱟᱨ ᱦᱚᱸ ᱡᱟᱦᱟᱸ ᱡᱟᱦᱟᱸ ᱱᱤᱡᱚᱨᱟᱜ ᱠᱟᱱᱟ ᱚᱱᱠᱟ ᱫᱷᱟᱨᱟᱜᱮᱢ ᱵᱮᱵᱚᱦᱟᱨᱟ ᱵᱚᱸᱜᱟᱼᱵᱩᱨᱩ ᱠᱚᱨᱮ ᱦᱚᱸ ᱥᱟᱱᱛᱟᱲᱤ ᱠᱚ ᱡᱟᱦᱟᱸ ᱞᱮᱠᱟ ᱠᱚ ᱵᱮᱵᱚᱦᱟᱨᱟ ᱵᱚᱸᱜᱟ ᱵᱩᱨᱩᱭᱟ ᱚᱱᱠᱟᱜᱮᱢ ᱵᱮᱵᱚᱦᱟᱨᱟ ᱟᱨ ᱵᱟᱝᱠᱷᱟᱱ ᱦᱟᱹᱱᱤ ᱱᱟᱹᱭᱟᱜ ᱡᱚᱛᱚ ᱜᱟᱰᱜᱩᱰ ᱥᱚᱞᱚᱝ ᱞᱚᱴᱚᱝᱮᱢ ᱵᱮᱵᱚᱦᱟᱨᱟᱢ ᱥᱮ ᱵᱚᱸᱜᱟᱭᱟ ᱟᱫᱚ ᱚᱱᱠᱟᱢ ᱵᱚᱸᱜᱟᱼᱵᱩᱨᱩ ᱵᱮᱵᱚᱦᱟᱨ ᱠᱷᱟᱱ ᱫᱚ ᱥᱮᱢ ᱞᱟᱠᱪᱟᱨᱮᱢ ᱢᱟᱱᱟᱣ ᱵᱟᱛᱟᱣ ᱠᱷᱟᱱ ᱫᱚ ᱟᱢᱫᱚ ᱵᱟᱢ ᱪᱤᱱᱦᱟᱹᱜᱼᱟ ᱟᱫᱚ ᱱᱚᱜ ᱚᱭ ᱱᱚᱝᱠᱟ ᱧᱮᱞ ᱜᱟᱱᱚᱜ ᱠᱟᱱᱟ ᱡᱮ ᱟᱢᱫᱚ ᱯᱩᱥᱴᱟᱹᱣ ᱥᱟᱺᱦᱤᱡ ᱥᱟᱱᱛᱟᱲ ᱠᱟᱱ ᱠᱷᱟᱱᱮᱢ ᱥᱟᱱᱛᱟᱲᱛᱮ ᱨᱚᱲᱢᱮ ᱦᱤᱱᱫᱤᱛᱮᱢ ᱨᱚᱲᱮᱫ ᱠᱟᱱ ᱠᱷᱟᱱ ᱦᱤᱱᱫᱤ ᱛᱮᱜᱮ ᱨᱚᱲᱢᱮ ᱦᱟᱱᱟ ᱱᱟᱣᱟ ᱢᱮᱥᱟ ᱠᱟᱜ ᱥᱮ ᱫᱚ ᱟᱞᱚᱢ ᱨᱚᱲᱟ ᱟᱨ ᱵᱟᱝ ᱨᱚᱲ ᱫᱚᱨᱠᱟᱨ ᱠᱟᱱ ᱜᱮᱭᱟ ᱪᱮᱫᱟᱜ ᱥᱮ ᱢᱮᱞᱟᱣ ᱴᱤ ᱢᱮᱱ ᱜᱟᱱᱚᱜᱼᱟ ᱢᱮᱥᱟ ᱨᱮᱫᱚ ᱡᱟᱦᱟᱱᱟᱜ ᱥᱤᱵᱤᱞ ᱵᱟᱹᱪᱩᱜ ᱟᱹᱱᱤᱡ ᱱᱟᱜ